ᱱᱚᱣᱟ ᱫᱚ ᱟᱹᱰᱤᱫᱤᱱ ᱠᱷᱚᱡ ᱜᱮ ᱯᱟᱹᱦᱤᱞ ᱜᱚᱜᱚᱼᱵᱟᱵᱟ ᱛᱟᱠᱚ ᱠᱩ ᱜᱩᱨᱤᱡ ᱨᱟᱪᱟᱭᱟᱠᱚ ᱫᱚ ᱩᱱᱠᱩ ᱴᱷᱮᱱ ᱠᱷᱚᱡ ᱜᱮ ᱧᱮᱞ ᱪᱮᱫ ᱦᱩᱭ ᱠᱟᱱᱟ ᱟᱫᱚ ᱠᱚ ᱢᱮᱱᱮᱫ ᱯᱟᱹᱦᱤᱞ ᱦᱟᱲᱟᱢ ᱠᱚ ᱢᱮᱱᱮᱫ ᱛᱟᱦᱮᱱ ᱱᱚᱣᱟᱫᱚ ᱵᱚᱸᱜᱟᱼᱵᱳᱨᱳ ᱢᱚᱡᱽ ᱠᱚ ᱛᱟᱦᱮᱱᱟ ᱚᱲᱟᱜ ᱫᱩᱣᱟᱹᱨ ᱢᱚᱡᱽ ᱤᱠᱟᱹᱜᱼᱟ ᱥᱚᱵᱷᱟᱜᱮ ᱤᱠᱟᱹᱜᱼᱟ ᱩᱰᱩᱜᱚᱜ ᱫᱩᱣᱟᱹᱨ ᱩᱰᱩᱜᱚᱜ ᱵᱚᱞᱚᱜ ᱨᱮ ᱟᱹᱰᱤ ᱥᱳᱵᱷᱟ ᱤᱠᱟᱹᱜᱼᱟ ᱚᱱᱟᱛᱮ ᱜᱩᱨᱤᱡ ᱯᱷᱟᱨᱪᱟ ᱛᱟᱭᱚᱢ ᱨᱮ ᱪᱮᱫ ᱠᱟᱛᱮ ᱫᱚ ᱟᱹᱰᱤ ᱢᱚᱡᱽ ᱜᱮ ᱵᱩᱡᱷᱟᱹᱜ ᱛᱮ ᱚᱱᱟᱛᱮ ᱱᱤᱭᱟᱹ ᱫᱚ ᱚᱲᱟᱜ ᱫᱩᱣᱟᱹᱨ ᱫᱚ ᱜᱩᱨᱤᱡ ᱦᱩᱭᱩᱜᱚᱜᱼᱟ